ᱥᱳᱥᱟᱞ ᱢᱤᱰᱮᱭᱟ ᱟᱨ ᱚᱱᱞᱟᱭᱤᱱ ᱨᱮᱱ ᱴᱨᱤᱴᱩᱭᱟᱞ ᱞᱮᱠᱟᱱᱟᱜ ᱛᱟᱠᱱᱤᱠ ᱛᱮᱫᱚ ᱡᱟᱦᱟᱸᱴᱟᱜ ᱪᱮᱴ ᱨᱮᱭᱟᱜ ᱵᱮᱵᱚᱥᱛᱷᱟ ᱢᱮᱱᱟᱜᱼᱟ ᱚᱱᱟ ᱫᱚ ᱯᱩᱨᱳ ᱫᱚᱵᱟᱭ ᱯᱩᱨᱟᱹᱣ ᱫᱟᱲᱮᱭᱟᱜᱼᱟ ᱡᱟᱦᱟᱸ ᱴᱟᱜ ᱰᱮᱱᱥ ᱴᱤᱭᱳᱴᱳᱨᱤᱭᱟᱞ ᱠᱮᱞᱟᱥ ᱚᱯᱷᱞᱟᱭᱤᱱ ᱛᱮ ᱦᱩᱭᱩᱜ ᱚᱱᱠᱟᱱᱟᱜ ᱜᱮ ᱥᱚᱴᱷᱤᱠ ᱱᱤᱭᱚᱢ ᱩᱫᱩᱜ ᱫᱟᱲᱮᱭᱟᱜᱼᱟ ᱠᱟᱨᱚᱱ ᱥᱟᱢᱱᱟ ᱥᱟᱢᱱᱤ ᱯᱷᱮᱹᱥ ᱴᱨᱤᱴᱩᱭᱟᱞ ᱦᱩᱭᱩᱜ ᱠᱷᱟᱱ ᱫᱚ ᱟᱹᱰᱤ ᱟᱸᱴ ᱜᱮ ᱵᱷᱩᱞ ᱛᱩᱨᱴᱤ ᱠᱚ ᱞᱟᱹᱭ ᱥᱚᱫᱚᱨ ᱫᱟᱲᱮᱭᱟᱜᱼᱟ ᱟᱨ ᱡᱟᱦᱟᱸᱭ ᱠᱳᱨᱤᱭᱳᱜᱨᱟᱯᱷᱟᱨᱮ ᱛᱟᱦᱮᱱᱟ ᱩᱱᱤ ᱦᱚᱸ ᱵᱷᱩᱞ ᱠᱚ ᱧᱮᱞ ᱴᱷᱤᱠ ᱫᱟᱲᱮᱭᱟᱜᱼᱟᱭ